ᱦᱮᱸ ᱦᱟᱹᱠᱩ ᱥᱟᱵ ᱦᱟᱹᱠᱩ ᱥᱟᱵ ᱨᱮᱭᱟᱜ ᱪᱮᱞᱮᱧᱡᱽ ᱫᱚ ᱱᱤᱭᱟᱹ ᱜᱮ ᱦᱩᱭᱩᱜ ᱠᱟᱱᱟ ᱡᱟᱦᱟᱸ ᱫᱚ ᱮᱢᱚᱱ ᱢᱤᱫᱴᱮᱱ ᱜᱟᱰᱟ ᱜᱟᱰᱟᱨᱮ ᱪᱟᱞᱟᱣ ᱠᱟᱛᱮᱫ ᱟᱢ ᱢᱤᱫᱦᱚᱲ ᱥᱚᱝᱜᱮ ᱪᱮᱞᱮᱧᱡᱽ ᱮᱢ ᱞᱟᱜᱟᱣ ᱮᱱᱟ ᱡᱟᱦᱟᱸ ᱫᱚ ᱟᱢᱮᱢ ᱞᱟᱹᱭ ᱮᱫᱟ ᱪᱮᱞᱮᱧᱡᱽ ᱮᱢ ᱮᱢ ᱮᱫᱟ ᱡᱮ ᱱᱚᱰᱮ ᱠᱷᱚᱱ ᱱᱩᱱ ᱯᱟᱨᱟᱛᱮ ᱜᱚᱡ ᱞᱮᱠᱷᱟᱱ ᱟᱭᱢᱟ ᱜᱟᱱ ᱜᱮ ᱦᱟᱹᱠᱩ ᱠᱚ ᱧᱟᱢᱚᱜᱼᱟ ᱚᱱᱟ ᱢᱤᱫᱴᱮᱱ ᱪᱮᱞᱮᱧᱡᱽ ᱦᱩᱭ ᱮᱱᱟ ᱪᱮᱞᱮᱧᱡᱽ ᱠᱟᱛᱮᱫ ᱟᱨᱠᱤ ᱢᱮᱱ ᱦᱩᱭ ᱮᱱᱟ ᱟᱨ ᱱᱚᱰᱮ ᱵᱟᱹᱲᱤᱡᱽ ᱦᱳᱥᱱᱤ ᱡᱷᱚᱲ ᱚᱱᱟ ᱦᱟᱣᱟ ᱚᱱᱟ ᱫᱚ ᱦᱩᱭᱩᱜ ᱠᱟᱱᱟ ᱡᱮᱢᱚᱱ ᱟᱢ ᱢᱤᱫᱴᱮᱱ ᱰᱚᱵᱷᱟᱜ ᱨᱮ ᱦᱟᱹᱠᱩᱢ ᱜᱚᱡ ᱮᱫ ᱠᱚᱣᱟ ᱜᱚᱡ ᱮᱫ ᱠᱚᱣᱟᱢ ᱴᱷᱤᱠ ᱴᱷᱤᱠ ᱟᱢᱮᱢ ᱟᱨᱮᱡ ᱟᱸᱡᱮᱫ ᱠᱮᱫᱟ ᱢᱟᱱᱮ ᱟᱸᱡᱮᱫ ᱧᱚᱜ ᱟᱠᱟᱫᱟᱢ ᱚᱰᱮ ᱦᱟᱸᱜ ᱦᱟᱹᱠᱩᱢ ᱥᱟᱵ ᱠᱚᱣᱟ ᱦᱟᱸᱜ ᱴᱷᱤᱠ ᱜᱮᱭᱟ ᱦᱟᱹᱠᱩᱢ ᱥᱟᱵ ᱠᱚᱣᱟ ᱦᱟᱸᱜ ᱩᱱ ᱥᱚᱢᱚᱭ ᱩᱱ ᱥᱚᱢᱚᱭ ᱦᱚᱴᱟᱛ ᱜᱮ ᱢᱤᱫᱴᱮᱱ ᱟᱹᱰᱤ ᱵᱟᱹᱲᱤᱡ ᱵᱟᱹᱨᱰᱩ ᱦᱚᱭ ᱡᱟᱦᱟᱸ ᱫᱚ ᱜᱷᱩᱨᱱᱤ ᱦᱚᱭ ᱥᱮ ᱟᱹᱰᱤ ᱢᱟᱨᱟᱝ ᱢᱤᱫᱴᱟᱱ ᱫᱟᱜ ᱟᱢᱯᱷᱟᱱ ᱟᱢ ᱮᱠᱫᱚᱢᱮ ᱥᱚᱦᱚᱨ ᱥᱮᱴᱮᱨᱟᱫ ᱢᱮᱭᱟ ᱚᱱᱟ ᱦᱚᱸ ᱢᱤᱫᱴᱮᱱ ᱪᱮᱞᱮᱧᱡᱽ ᱞᱮᱠᱟᱜᱮ ᱡᱟᱦᱟᱸ ᱫᱚ ᱟᱢ ᱟᱸᱡᱮᱫ ᱦᱚᱸᱢ ᱟᱸᱡᱮᱫ ᱟᱠᱟᱫᱟ ᱮᱱ ᱨᱮᱦᱚᱸ ᱟᱢ ᱨᱤᱢᱤᱞ ᱨᱮᱢ ᱧᱮᱞ ᱮᱫᱟ ᱡᱮ ᱵᱟᱝ ᱟᱹᱰᱤ ᱢᱟᱨᱟᱝ ᱵᱟᱹᱨᱰᱩ ᱵᱟᱹᱲᱤᱡᱽ ᱦᱚᱭ ᱦᱤᱡᱩᱜ ᱠᱟᱱᱟ ᱟᱢ ᱪᱮᱞᱮᱧᱡᱽ ᱞᱮᱠᱟᱜᱮ ᱢᱤᱫᱴᱮᱱ ᱛᱟᱲᱟᱛᱟᱹᱲᱤ ᱛᱟᱲᱤᱛᱟᱹᱲᱤ ᱟᱸᱡᱮᱫ ᱜᱚᱫ ᱠᱟᱛᱮᱫ ᱦᱟᱹᱠᱩ ᱠᱚᱢ ᱥᱟᱵ ᱮᱫ ᱠᱚᱣᱟ ᱵᱷᱚᱨᱟᱣ ᱮᱫ ᱠᱚᱣᱟᱢ ᱦᱮᱸ ᱚᱱᱟ ᱢᱤᱫᱴᱮᱱ ᱪᱮᱞᱮᱧᱡᱽ ᱪᱮᱞᱮᱧᱡᱽ ᱫᱚ ᱱᱤᱭᱟᱹ ᱦᱩᱭᱩᱜ ᱠᱟᱱᱟ ᱡᱮ ᱟᱢ ᱚᱱᱟ ᱫᱟᱜ ᱦᱤᱡᱩᱜ ᱞᱟᱦᱟ ᱨᱮ ᱥᱮ ᱵᱟᱹᱨᱰᱩ ᱦᱚᱭ ᱦᱤᱡᱩᱜ ᱞᱟᱦᱟᱨᱮ ᱟᱢ ᱚᱲᱟᱜ ᱮᱢ ᱫᱟᱹᱲᱟ ᱠᱤᱱᱛᱩ ᱵᱟᱝ ᱚᱱᱟ ᱦᱚᱭᱮ ᱛᱤᱭᱳᱜ ᱠᱮᱫ ᱢᱮᱭᱟ ᱟᱨ ᱛᱤᱭᱳᱜ ᱠᱮᱫ ᱢᱮᱭᱟᱭ ᱚᱱᱟ ᱢᱤᱫᱴᱮᱱ ᱦᱩᱭ ᱮᱱᱟ ᱟᱨ ᱢᱳᱠᱟᱵᱤᱞᱟ ᱨᱮᱱᱟᱜ ᱛᱮᱫᱚ ᱢᱮᱱᱞᱮᱠᱷᱟᱱ ᱫᱚ ᱢᱟᱱᱟᱣ ᱵᱟᱛᱟᱣ ᱦᱩᱭᱩᱜᱼᱟ ᱡᱟᱦᱟᱸ ᱫᱚ ᱟᱢ ᱚᱱᱟ ᱰᱚᱵᱷᱟᱜ ᱟᱨᱮᱡ ᱟᱸᱡᱮᱛ ᱠᱟᱛᱮᱫ ᱟᱨᱮᱪ ᱟᱸᱡᱮᱛ ᱠᱟᱛᱮᱫ ᱥᱮᱨᱢᱟ ᱫᱟᱜ ᱛᱮ ᱡᱟᱦᱟᱸ ᱫᱚ ᱟᱹᱰᱤ ᱢᱟᱨᱟᱝ ᱫᱟᱜ ᱛᱮ ᱵᱟᱹᱲᱤᱡᱽ ᱦᱚᱭ ᱫᱟᱜ ᱛᱮ ᱟᱢᱮ ᱰᱩᱵᱟᱹ ᱠᱮᱫ ᱢᱮᱭᱟ ᱰᱩᱵᱟᱹᱣ ᱠᱮᱫ ᱢᱮᱭᱟᱭ ᱟᱢ ᱟᱨᱚ ᱫᱟᱜ ᱪᱟᱵᱟ ᱥᱟᱶ ᱥᱟᱶ ᱛᱮᱜᱮ ᱟᱨᱚ ᱟᱢ ᱟᱲᱮ ᱡᱩᱛ ᱠᱟᱛᱮᱫ ᱟᱲᱮ ᱡᱩᱛ ᱠᱟᱛᱮᱫ ᱟᱢ ᱦᱟᱹᱠᱩ ᱥᱟᱵ ᱮᱢ ᱞᱟᱜᱟᱣ ᱮᱱᱟ ᱱᱤᱭᱟᱹ ᱢᱤᱫᱴᱮᱱ ᱢᱳᱠᱟᱵᱤᱞᱟ ᱦᱩᱭ ᱮᱱᱟ ᱡᱮᱢᱚᱱ ᱦᱟᱹᱠᱩ ᱥᱟᱵ ᱥᱚᱢᱚᱭ ᱟᱲᱮ ᱠᱟᱛᱮᱫ ᱟᱲᱮ ᱵᱚᱜᱚᱡᱽ ᱞᱮᱱᱠᱷᱟᱱ ᱟᱢ ᱡᱮᱢᱚᱱ ᱫᱚᱦᱲᱟ ᱜᱮᱢ ᱟᱲᱮ ᱜᱚᱫᱟ ᱚᱱᱟ ᱢᱤᱫᱴᱮᱱ ᱢᱳᱠᱟᱵᱤᱞᱟ ᱦᱩᱭ ᱮᱱᱟ ᱡᱟᱦᱟᱸ ᱫᱚ ᱟᱢ ᱵᱟᱢ ᱫᱟᱲᱮ ᱦᱚᱪᱚ ᱟᱭ ᱠᱟᱱᱟ ᱟᱢ ᱜᱮᱢ ᱞᱟᱦᱟᱭᱮᱱᱟ ᱦᱳᱭ ᱥᱮ ᱟᱢ ᱟᱲᱮ ᱠᱮᱫᱟ ᱟᱢ ᱱᱤᱭᱟᱹ ᱱᱤᱭᱟᱹᱢ ᱵᱩᱡᱷᱟᱹᱣ ᱠᱮᱫᱟ ᱢᱳᱠᱟᱵᱤᱞᱟ ᱠᱮᱫᱟ ᱡᱮ ᱟᱢ ᱵᱚᱜᱚᱡ ᱠᱟᱛᱮ ᱦᱚᱸ ᱤᱧ ᱟᱵᱟᱨ ᱤᱧ ᱟᱲᱮ ᱡᱩᱛ ᱠᱮᱫ ᱢᱮᱭᱟ ᱱᱤᱭᱟᱹ ᱠᱚ ᱜᱮ ᱱᱚᱝᱠᱟ ᱢᱳᱠᱟᱵᱤᱞᱟ ᱫᱚ ᱦᱩᱭᱩᱜᱼᱟ